ᱦᱮᱞᱳ ᱩᱯᱟᱹᱞ ᱨᱮᱥᱴᱩᱨᱮᱱᱴ ᱳᱻ ᱟᱹᱵᱤᱱ ᱫᱚ ᱢᱮᱱᱮᱡᱟᱨ ᱜᱚᱢᱠᱮ ᱳᱻ ᱡᱚᱦᱟᱨ ᱡᱚᱦᱟᱨ ᱛᱮᱦᱤᱧᱟᱜ ᱢᱮᱱᱩ ᱨᱮᱱᱟᱜ ᱠᱷᱟᱥ ᱡᱚᱢᱟᱜ ᱫᱚ

ᱢᱟᱞᱦᱟᱱ ᱰᱩᱢᱵᱩᱜ ᱦᱚᱛᱚᱫ ᱰᱩᱢᱵᱩᱜ ᱚᱻ ᱟᱨ ᱯᱤᱴᱷᱟᱹ ᱠᱚ ᱪᱷᱚᱨ ᱯᱤᱴᱷᱟᱹ ᱜᱩᱲ ᱯᱤᱴᱷᱟᱹ ᱚᱻ ᱥᱩᱠᱨᱤᱡᱤᱞ ᱚᱻ ᱦᱚᱸ ᱦᱚᱸ ᱟᱹᱞᱤᱧ ᱦᱚᱸ ᱥᱩᱠᱨᱤ ᱡᱤᱞ ᱞᱟᱜᱟᱱ ᱜᱮᱞᱤᱧ ᱯᱷᱳᱱ ᱠᱟᱫᱼᱟ ᱟᱫᱚ ᱦᱩᱱᱟᱹᱝ ᱢᱚᱬᱮ ᱯᱟᱛᱲᱟ ᱜᱟᱱ ᱵᱮᱱ ᱵᱷᱮᱭᱟ ᱚᱰᱟᱨ ᱮᱯ ᱠᱚ ᱢᱮᱱᱟᱜ ᱟᱥᱮ ᱟᱪᱪᱷᱟ ᱟᱪᱪᱷᱟ ᱢᱟᱥᱮ ᱱᱳᱴ ᱵᱤᱱ ᱥᱩᱠᱨᱤ ᱡᱤᱞ ᱰᱩᱢᱵᱩᱜ ᱥᱩᱠᱨᱤ ᱡᱤᱞ ᱯᱤᱴᱷᱟᱹ ᱢᱚᱬᱮ ᱯᱟᱛᱲᱟ ᱱᱟᱢᱵᱟᱨ ᱮᱭᱤᱴ ᱡᱤᱨᱳ ᱡᱤᱨᱳ ᱴᱩ ᱯᱷᱟᱭᱤᱵᱷ ᱴᱩ ᱯᱷᱳᱨ ᱱᱟᱭᱤᱱ ᱯᱷᱳᱨ ᱥᱤᱠᱥ ᱟᱨ ᱞᱳᱠᱮᱥᱮᱱ ᱫᱚ ᱱᱚᱰᱮ ᱡᱚᱜᱽᱱᱟᱛᱷᱯᱩᱨ ᱛᱟᱞᱟ ᱠᱩᱞᱦᱤ ᱥᱟᱶᱛᱮ ᱰᱩᱢᱵᱩᱜ ᱦᱚᱸ ᱫᱚᱥᱴᱤ ᱵᱷᱮᱡᱟ ᱛᱟᱨᱟ ᱠᱟᱜ ᱵᱮᱱ ᱚᱱᱟ ᱢᱟᱞᱦᱟᱱ ᱟᱨ ᱟᱹᱞᱩ ᱢᱮᱥᱟ ᱫᱟᱹᱞ ᱢᱮᱥᱟ ᱫᱚᱥᱴᱤ ᱦᱳᱻ ᱳᱠᱮ ᱴᱷᱤᱠ ᱜᱮᱭᱟ ᱜᱩᱲ ᱯᱤᱴᱷᱟᱹ ᱦᱚᱸ ᱵᱟᱨ ᱜᱮᱞ ᱜᱟᱱ ᱵᱷᱮᱡᱟ ᱠᱟᱜ ᱵᱤᱱ ᱜᱤᱫᱽᱨᱟᱹ ᱠᱚ ᱵᱟᱦᱨᱮ ᱥᱠᱩᱞ ᱦᱟᱸᱜ ᱠᱚ ᱪᱟᱞᱟᱜᱼᱟ ᱤᱫᱤ ᱛᱟᱨᱟᱭᱟᱠᱚ ᱦᱳᱥᱴᱮᱞ ᱚᱱᱟ ᱪᱮᱠᱟ ᱜᱩᱲ ᱯᱤᱴᱷᱟᱹ ᱦᱚᱸ ᱵᱷᱮᱡᱟ ᱛᱟᱨᱟ ᱠᱟᱜ ᱵᱤᱱ ᱳᱠᱮ ᱦᱮᱸ ᱢᱟ ᱡᱚᱦᱟᱨ